ᱯᱳᱞᱴᱨᱤ ᱥᱤᱢ ᱟᱹᱥᱩᱞ ᱫᱚ ᱟᱹᱰᱤ ᱯᱷᱟᱭᱫᱟ ᱜᱮᱭᱟ ᱟᱨ ᱤᱧᱟᱹᱜ ᱞᱟᱭᱤᱯᱷ ᱨᱮ ᱟᱹᱰᱤ ᱪᱮᱧᱡᱽ ᱟᱹᱜᱩᱣ ᱟᱠᱟᱫᱟᱭ ᱯᱳᱞᱴᱨᱤ ᱥᱤᱢ ᱟᱹᱥᱩᱞ ᱠᱟᱛᱮᱫ ᱱᱟᱜ ᱯᱚᱞᱴᱨᱤ ᱥᱤᱢ ᱫᱚ ᱡᱷᱚᱛᱚ ᱦᱚᱲ ᱜᱮᱵᱚᱱ ᱦᱟᱛᱟᱣ ᱠᱚᱣᱟ ᱡᱤᱞ ᱱᱟᱜ ᱡᱷᱚᱛᱚ ᱦᱚᱲ ᱜᱮᱵᱚᱱ ᱦᱟᱛᱟᱣᱟ ᱟᱲᱟᱜ ᱥᱟᱠᱟᱢ ᱞᱮᱠᱟ ᱟᱹᱠᱷᱨᱤᱧᱚᱜᱼᱟ ᱟᱨ ᱚᱱᱟ ᱟᱲᱟᱜ ᱥᱟᱠᱟᱢ ᱞᱮᱠᱟ ᱟᱹᱠᱷᱨᱤᱧᱚᱜᱼᱟ ᱡᱷᱚᱛᱚ ᱨᱚᱠᱚᱢ ᱦᱚᱲ ᱠᱚ ᱠᱩᱥᱤᱭᱟᱜ ᱟᱠᱚ ᱯᱳᱞᱴᱨᱤ ᱡᱤᱞ ᱡᱚᱢ ᱟᱨ ᱤᱧᱟᱹᱜ ᱥᱚᱝᱥᱟᱨ ᱪᱟᱞᱟᱣ ᱞᱟᱹᱜᱤᱫ ᱛᱮ ᱟᱹᱰᱤ ᱵᱮᱥ ᱨᱚᱡᱽᱜᱟᱨ ᱛᱤᱧ ᱦᱩᱭᱩᱜ ᱠᱟᱱᱟ ᱯᱳᱞᱴᱨᱤ ᱯᱷᱟᱨᱢ ᱠᱷᱩᱞᱟᱹᱣ ᱠᱟᱛᱮᱫ ᱟᱨ ᱩᱱᱠᱩ ᱫᱚ ᱟᱹᱰᱤ ᱢᱟᱨᱟᱝ ᱡᱟᱭᱜᱟ ᱦᱚᱸ ᱵᱟᱝ ᱫᱚᱨᱠᱟᱨᱚᱜᱼᱟ ᱢᱤᱫᱴᱤᱡ ᱯᱷᱟᱨᱢ ᱵᱮᱱᱟᱣᱟᱢ ᱚᱸᱰᱮ ᱜᱮ ᱪᱮᱛᱟᱱ ᱞᱟᱛᱟᱨᱮᱢ ᱫᱚᱦᱚ ᱠᱚᱣᱟᱢ ᱟᱨ ᱩᱱᱠᱩ ᱞᱟᱹᱜᱤᱫ ᱛᱮ ᱫᱟᱱᱟ ᱮᱢ ᱦᱚᱸ ᱰᱷᱮᱨ ᱵᱟᱝ ᱯᱟᱲᱟᱜᱼᱟ ᱟᱨ ᱥᱩᱭ ᱠᱟᱛᱮᱫ ᱩᱱᱠᱩ ᱫᱚ ᱡᱚᱞᱫᱤ ᱠᱚ ᱢᱟᱨᱟᱝᱚᱜᱼᱟ ᱠᱚ ᱟᱨ ᱡᱚᱞᱫᱤ ᱢᱟᱨᱟᱝ ᱞᱮᱠᱷᱟᱱ ᱡᱚᱞᱫᱤ ᱥᱮᱞ ᱦᱚᱸᱠᱚ ᱥᱮᱞ ᱚᱜ ᱟᱠᱚ ᱟᱨ ᱯᱷᱟᱭᱫᱟ ᱦᱚᱸ ᱦᱮᱡᱽ ᱟᱹᱧ ᱠᱟᱱᱟ ᱯᱳᱞᱴᱨᱤ ᱥᱤᱢ ᱟᱹᱥᱩᱞ ᱠᱟᱛᱮᱱ ᱟᱨ ᱩᱱᱠᱩᱣᱟᱜ ᱥᱤᱢ ᱟᱹᱥᱩᱞ ᱠᱟᱛᱮᱱ ᱦᱚᱸ ᱩᱱᱠᱩᱭᱟᱜ ᱟᱱᱰᱟ ᱦᱚᱸ ᱟᱹᱠᱷᱨᱤᱧ ᱫᱟᱲᱮᱭᱟᱜ ᱠᱟᱹᱱᱟᱹᱧ ᱟᱱᱰᱟ ᱦᱚᱸ ᱰᱷᱮᱨ ᱜᱮᱠᱚ ᱵᱤᱞᱤ ᱦᱚᱸ ᱰᱷᱮᱨ ᱜᱮᱠᱚ ᱵᱤᱞᱤᱭᱟᱠᱚ ᱱᱟᱜ ᱟᱨ ᱩᱱᱠᱩᱣᱟᱜ ᱵᱤᱞᱤ ᱟᱹᱠᱷᱨᱤᱧ ᱠᱟᱛᱮᱫ ᱦᱚᱸ ᱯᱷᱟᱭᱫᱟ ᱛᱤᱧ ᱦᱩᱭᱩᱜ ᱠᱟᱱ ᱜᱮᱭᱟ ᱟᱨ ᱡᱤᱞ ᱢᱟ ᱵᱟᱲᱟᱭ ᱜᱮᱭᱟᱵᱚᱱ ᱡᱷᱚᱛᱚ ᱦᱚᱲ ᱜᱮᱵᱚᱱ ᱠᱩᱥᱤᱭᱟᱜ ᱜᱮᱭᱟ ᱵᱚᱱ ᱱᱟᱜ ᱟᱨ ᱚᱱᱟ ᱤᱫᱤᱛᱮ ᱤᱧ ᱢᱮᱱᱮᱜᱼᱟ ᱯᱳᱞᱴᱨᱤ ᱫᱚ ᱟᱹᱰᱤ ᱯᱷᱟᱭᱫᱟ ᱟᱹᱧ ᱠᱟᱱᱟ